ᱦᱮᱞᱳ ᱦᱮᱸ ᱤᱧ ᱟᱞᱟᱢᱯᱩᱨ ᱠᱷᱚᱡ ᱤᱧ ᱢᱮᱱᱫᱟ ᱛᱚ ᱱᱤᱭᱟᱹ ᱯᱷᱳᱴᱳ ᱥᱴᱩᱰᱤᱭᱳ ᱨᱤᱧ ᱪᱟᱞᱟᱜ ᱠᱟᱱᱟ ᱛᱚ ᱚᱸᱻ ᱢᱮᱱᱫᱟᱹᱧ ᱡᱮ ᱤᱧ ᱪᱷᱚᱵᱤ ᱞᱟᱹᱜᱤᱫ ᱤᱧ ᱪᱟᱞᱟᱣ ᱠᱚᱜᱼᱟ ᱵᱚᱞᱮ ᱛᱚ ᱛᱚ ᱦᱮᱸ ᱵᱚᱞᱮ ᱞᱟᱹᱴᱩᱜᱮ ᱤᱧ ᱚᱱᱠᱟ ᱵᱟᱨ ᱠᱚᱯᱤᱧ ᱠᱚᱨᱟᱣ ᱞᱮᱭᱟ ᱵᱚᱞᱮ ᱦᱮᱸ ᱦᱮᱸ ᱦᱮᱸ ᱟᱪᱪᱷᱟ ᱫᱚᱥ ᱴᱟᱠᱟ ᱦᱟᱝ ᱚᱸᱻ ᱚᱸᱻ ᱟᱪᱪᱷᱟ ᱦᱮᱸ ᱦᱮᱸ ᱚᱸᱻ ᱟᱨ ᱚᱱᱠᱟ ᱛᱚᱞ ᱦᱚᱪᱚ ᱩᱱᱟᱹᱜ ᱜᱟᱱ ᱜᱮ ᱛᱟᱦᱚᱞᱮ ᱦᱟᱝ ᱦᱮᱸᱛᱚ ᱱᱤᱛᱚᱜ ᱫᱚᱢ ᱪᱮᱠᱟᱭᱮᱫᱟ ᱵᱟᱝ ᱚᱸᱻ ᱦᱮᱸ ᱦᱮᱸ ᱵᱤᱥ ᱴᱟᱠᱟ ᱦᱟᱝ ᱠᱷᱩᱵ ᱵᱷᱟᱞᱚ ᱠᱚᱣᱟᱞᱤᱴᱤ ᱜᱤᱧ ᱛᱚᱞ ᱦᱚᱪᱚᱭᱟ ᱵᱚᱞᱮ ᱥᱤᱥᱴᱮᱢ ᱴᱟᱜ ᱚᱱᱟᱫᱚ ᱪᱮᱫ ᱞᱮᱠᱟ ᱯᱨᱟᱭᱤᱡᱽ ᱪᱮᱫ ᱞᱮᱠᱟ ᱢᱟᱱᱮ ᱵᱷᱟᱞᱚ ᱠᱳᱣᱟᱞᱤᱴᱤ ᱡᱩᱫᱤ ᱛᱚᱞ ᱦᱚᱪᱚᱢᱮ ᱞᱮᱠᱷᱟᱡ ᱛᱟᱦᱚᱞᱮ ᱤᱧ ᱦᱮᱸ ᱚᱸᱻ ᱦᱮᱸ ᱦᱮᱸ ᱦᱮᱸ ᱦᱮᱸ ᱦᱮᱸ ᱦᱮᱸ ᱚᱸᱻ ᱴᱷᱤᱠ ᱜᱮᱭᱟ ᱛᱟᱦᱚᱞᱮ ᱦᱮᱸ ᱦᱮᱸ ᱴᱷᱤᱠ ᱜᱮᱭᱟ ᱛᱟᱦᱚᱞᱮ ᱤᱧ ᱛᱟᱦᱚᱞᱮ ᱪᱷᱚᱵᱤ ᱠᱟᱛᱮ ᱤᱧ ᱠᱩᱞ ᱟᱢ ᱠᱟᱱᱟ ᱟᱨ ᱯᱷᱳᱱ ᱠᱟᱛᱮᱢ ᱞᱟᱹᱭ ᱤᱧᱟ ᱦᱟᱸᱜ ᱡᱩᱫᱤ ᱚᱠᱟ ᱦᱤᱞᱳᱜ ᱦᱩᱭᱩᱜ ᱠᱟᱱᱟ ᱟᱪᱪᱷᱟ ᱴᱷᱤᱠ ᱜᱮᱭᱟ ᱟᱭᱢᱟ ᱟᱭᱢᱟ ᱥᱟᱨᱦᱟᱣ ᱴᱷᱤᱠ